ᱵᱟᱸᱠᱩᱲᱟ ᱡᱮᱞᱟ ᱨᱮ ᱡᱩᱣᱟᱱ ᱠᱚᱲᱟ ᱠᱩᱲᱤ ᱠᱚᱣᱟᱜ ᱢᱩᱞ ᱪᱮᱞᱮᱱᱡᱽ ᱫᱚ ᱦᱩᱭᱩᱜ ᱠᱟᱱ ᱛᱟᱠᱚᱣᱟ ᱚᱞ ᱯᱟᱲᱦᱟᱣ ᱚᱞ ᱯᱟᱲᱦᱟᱣ ᱠᱟᱛᱮ ᱚᱲᱟᱜ ᱥᱚᱝᱥᱟᱨ ᱦᱚᱸᱠᱚ ᱧᱮᱞ ᱫᱟ ᱠᱟ ᱢᱤ ᱦᱚᱠᱚ ᱠᱟ ᱢᱤᱭᱮᱫᱟ ᱟᱨ ᱢᱟᱴ ᱜᱷᱟᱴ ᱨᱮᱦᱚᱸ ᱠᱚ ᱠᱟᱢᱤᱭᱮᱫᱟ ᱟᱵᱟᱨ ᱟᱛᱳ ᱴᱚᱞᱟ ᱨᱮᱱ ᱦᱚᱲ ᱥᱟᱞᱟᱜ ᱦᱚᱠᱚ ᱛᱟᱦᱮᱱ ᱠᱟᱱᱟ ᱡᱮ ᱟᱨ ᱟᱭᱳᱼᱵᱟᱵᱟ ᱠᱚᱦᱚ ᱠᱚ ᱧᱮᱞᱮᱜ ᱠᱚᱭᱟ ᱟᱨ ᱟᱨᱚ ᱚᱞ ᱚᱞᱚᱜ ᱯᱟᱲᱦᱟᱣ ᱦᱚᱸᱠᱚ ᱪᱟᱞᱟᱜ ᱠᱟᱱᱟ ᱟᱨᱚ ᱵᱷᱟᱜᱮ ᱠᱚ ᱯᱟᱲᱦᱟᱣ ᱫᱟᱲᱮᱭᱟᱜᱼᱢᱟ ᱚᱱᱟᱜᱮ ᱟᱨᱚ ᱠᱚ ᱧᱟᱢ ᱧᱟᱢ ᱠᱟᱱᱟ ᱟᱨᱚ ᱡᱟᱛᱮ ᱟᱨᱚ ᱢᱟᱨᱟᱝ ᱦᱚᱲ ᱠᱚ ᱵᱮᱱᱟᱜ ᱢᱟ ᱟᱨ ᱧᱟᱢ ᱠᱟᱱᱟ ᱟᱨᱚ ᱡᱟᱛᱮ ᱟᱨᱚ ᱟᱠᱚᱦᱚᱜ ᱟᱨᱚ ᱮᱴᱟᱜ ᱦᱚᱲ ᱠᱚᱦᱚᱸ ᱢᱟᱨᱟᱝ ᱦᱚᱲ ᱠᱚ ᱵᱮᱱᱟᱣ ᱫᱟᱲᱮᱭᱟᱠᱚᱢᱟ ᱚᱱᱟᱜᱮᱠᱚ ᱡᱩᱣᱟᱱ ᱠᱚᱲᱟ ᱠᱩᱲᱤ ᱠᱚᱣᱟᱜ ᱫᱚ ᱢᱩᱞ ᱪᱟᱞᱮᱱᱡᱽ ᱦᱩᱭᱩᱜ ᱠᱟᱱᱟ